ᱤᱛᱩᱱ ᱟᱥᱲᱟ ᱨᱮ ᱥᱟᱛᱟᱢ ᱠᱚ ᱯᱟᱲᱦᱟᱣᱮᱫ ᱠᱚᱣᱟ ᱱᱟᱜᱟᱢ ᱨᱮᱱᱟᱜ ᱠᱟᱛᱷᱟ ᱥᱟᱶᱦᱮᱫ ᱦᱚᱱᱚᱛ ᱥᱟᱬᱮ ᱤᱝᱨᱮᱡᱤ ᱟᱨᱦᱚᱸ ᱟᱭᱢᱟ ᱟᱭᱢᱟ ᱥᱟᱛᱟᱢ ᱠᱚ ᱱᱚᱸᱰᱮ ᱢᱟᱪᱮᱛᱟᱜ ᱜᱮ ᱢᱤᱫᱴᱮᱱ ᱟᱹᱰᱤ ᱢᱟᱨᱟᱝ ᱢᱤᱫᱴᱮᱱ ᱜᱚᱲᱚ ᱠᱟᱱᱟ ᱢᱤᱫᱴᱮᱱ ᱜᱤᱫᱽᱨᱟᱹ ᱛᱟᱭᱚᱢ ᱨᱮ ᱡᱩᱫᱤ ᱢᱤᱫᱴᱮᱱ ᱢᱟᱪᱮᱫ ᱡᱩᱫᱤ ᱵᱟᱭ ᱛᱟᱦᱮᱱᱟ ᱛᱚ ᱩᱱᱤ ᱜᱤᱫᱟᱹᱨᱟᱜ ᱞᱟᱦᱟᱥᱮᱱ ᱛᱟᱲᱟᱢ ᱰᱟᱦᱟᱨ ᱴᱷᱤᱠ ᱴᱷᱟᱠ ᱵᱟᱝ ᱧᱮᱞᱚᱜᱼᱟ ᱟᱨ ᱡᱩᱫᱤ ᱩᱱᱤ ᱜᱤᱫᱽᱨᱟᱹ ᱛᱟᱭᱱᱚᱢ ᱨᱮ ᱡᱩᱫᱤ ᱢᱤᱫᱴᱮᱱ ᱢᱟᱪᱮᱫᱟᱜ ᱜᱚᱲᱚ ᱛᱟᱦᱮᱱᱟ ᱛᱚᱵᱮ ᱠᱷᱟᱱ ᱟᱹᱰᱤ ᱢᱟᱨᱟᱝ ᱢᱤᱫᱴᱮᱱ ᱜᱚᱲᱚ ᱫᱟᱲᱮ ᱩᱱᱤ ᱜᱤᱫᱽᱨᱟᱹᱭ ᱧᱟᱢ ᱮᱫᱟ ᱥᱮ ᱟᱹᱠᱷᱤᱨ ᱢᱟᱨᱥᱟᱞᱚᱜ ᱨᱮᱱᱟᱜ ᱫᱤᱱ ᱦᱚᱸ ᱧᱮᱞ ᱧᱟᱢᱚᱜ ᱠᱟᱱ ᱛᱟᱭᱟ